ᱡᱟᱦᱟᱸ ᱠᱟᱛᱷᱟ ᱠᱚ ᱟᱯᱮ ᱯᱮ ᱢᱮᱱᱮᱜᱼᱟ ᱡᱮ ᱵᱷᱟᱨᱚᱛ ᱨᱮ ᱮᱴᱟᱜ ᱡᱤᱱᱤᱥ ᱠᱚ ᱯᱚᱛᱚᱱ ᱵᱟᱝ ᱧᱮᱞᱚᱜ ᱠᱟᱱᱟ ᱚᱱᱟ ᱠᱚ ᱟᱞᱮ ᱦᱚᱸᱞᱮ ᱢᱮᱱᱮᱫᱼᱟ ᱡᱮ ᱱᱤᱭᱟᱹ ᱟᱞᱮ ᱫᱤᱥᱚᱢ ᱨᱮᱫᱚ ᱱᱤᱭᱟᱹ ᱠᱚ ᱡᱤᱱᱤᱥ ᱢᱟᱱᱮ ᱡᱟᱦᱟᱸ ᱠᱚ ᱢᱮᱱᱟᱜᱼᱟ ᱟᱞᱮ ᱫᱤᱥᱚᱢ ᱨᱮᱫᱤᱥᱚᱢ ᱨᱮ ᱵᱟᱹᱱᱩᱜ ᱠᱟᱜᱼᱟ ᱵᱟᱝ ᱢᱮᱱᱟᱜ ᱜᱮᱭᱟ ᱮᱸᱰᱮᱠᱷᱟᱱ ᱚᱸᱰᱮ ᱫᱚ ᱢᱟᱱᱮ ᱱᱩᱱᱟᱹᱜ ᱵᱟᱹᱲᱛᱤ ᱫᱚ ᱵᱟᱹᱱᱩᱜᱼᱟ ᱮᱱᱠᱷᱟᱱ ᱵᱷᱟᱨᱚᱛ ᱨᱮᱫᱚ ᱱᱤᱭᱟᱹ ᱯᱮᱭᱟ ᱡᱤᱱᱤᱥ ᱫᱚ ᱟᱹᱰᱤ ᱵᱟᱹᱲᱛᱤ ᱜᱮ ᱢᱮᱱᱟᱜᱼᱟ ᱡᱮᱢᱚᱱ ᱩᱞ ᱩᱞ ᱞᱮ ᱢᱮᱱ ᱦᱚᱪᱚᱭᱮᱫ ᱠᱟᱱᱟ ᱛᱟᱨᱯᱚᱨᱮ ᱟᱹᱞᱩ ᱜᱩᱦᱩᱢ ᱱᱤᱭᱟᱹ ᱯᱮᱭᱟ ᱡᱤᱱᱤᱥ ᱠᱚᱫᱚ ᱟᱹᱰᱤ ᱵᱟᱹᱲᱛᱤ ᱜᱮ ᱢᱮᱱᱟᱜᱼᱟ ᱟᱞᱮ ᱵᱷᱟᱨᱚᱛ ᱨᱮᱫᱚ ᱪᱮᱫᱟᱜ ᱟᱞᱮ ᱞᱮ ᱧᱮᱞ ᱮᱜᱼᱟ ᱚᱱᱟ ᱜᱮᱞᱮ ᱢᱮᱱᱫᱟ ᱛᱚ ᱟᱯᱮ ᱡᱮᱴᱟ ᱠᱚᱥᱪᱟᱱ ᱯᱮ ᱮᱢ ᱠᱟᱱᱟ ᱚᱱᱟ ᱠᱟᱨᱚᱱ ᱛᱮᱜᱮ ᱟᱞᱮ ᱢᱟᱱᱮ ᱱᱤᱭᱟᱹ ᱤᱭᱟᱹᱞᱮ ᱮᱢᱫᱟ ᱴᱷᱤᱠ ᱜᱮᱭᱟ